ᱟᱵᱚ ᱥᱟᱱᱛᱟᱞ ᱥᱚᱢᱟᱡᱽ ᱨᱮ ᱟᱭᱢᱟ ᱜᱟᱱᱜᱮ ᱯᱚᱨᱚᱵᱽ ᱢᱮᱱᱟᱜᱼᱟ ᱡᱮᱢᱚᱱ ᱵᱟᱦᱟ ᱥᱚᱨᱦᱟᱭ ᱢᱟᱜ ᱢᱚᱬᱮ ᱫᱟᱸᱥᱟᱭ ᱮᱢᱟᱱ ᱮᱢᱟᱱᱟᱜ ᱯᱚᱨᱚᱵᱽ ᱠᱚ ᱢᱮᱱᱟᱜᱼᱟ ᱱᱚᱜᱼᱚᱭ ᱡᱮᱢᱚᱱ ᱵᱟᱦᱟ ᱯᱚᱨᱚᱵᱽ ᱫᱚ ᱟᱞᱮ ᱫᱚ ᱦᱟᱸᱜ ᱠᱷᱟᱱ ᱱᱚᱣᱟ ᱪᱟᱹᱛ ᱨᱮ ᱪᱟᱹᱛ ᱥᱟᱞᱮ ᱨᱮᱞᱮ ᱵᱟᱦᱟᱜᱼᱟ ᱱᱚᱣᱟ ᱰᱚᱞ ᱯᱟᱨᱚᱢ ᱦᱚᱪᱚ ᱠᱟᱛᱮᱫ ᱵᱟᱦᱟ ᱨᱮᱫᱚ ᱚᱱᱟ ᱟᱹᱛᱩ ᱢᱚᱬᱮ ᱦᱚᱲᱞᱮ ᱡᱟᱣᱨᱟᱜ ᱛᱮ ᱫᱤᱱ ᱜᱚᱱ ᱛᱮᱞᱮ ᱚᱠᱟ ᱫᱤᱱᱨᱮ ᱜᱟᱱᱚᱜ ᱛᱟᱞᱮᱭᱟ ᱯᱩᱡᱟᱹ ᱯᱟᱥᱟ ᱥᱮ ᱡᱷᱚᱛᱚ ᱟᱭᱢᱟ ᱦᱚᱲᱟᱜ ᱟᱞᱮ ᱟᱹᱛᱩ ᱦᱚᱲᱟᱜ ᱫᱤᱱ ᱠᱚ ᱵᱷᱟᱹᱜᱤᱜᱼᱟ ᱚᱥᱩᱵᱤᱫᱷᱟᱜ ᱛᱟᱞᱮᱭᱟ ᱡᱚᱛᱚᱦᱚᱲᱞᱮ ᱥᱚᱢᱚᱭ ᱫᱟᱲᱮᱭᱟᱜᱼᱟ ᱚᱱᱟ ᱠᱚᱜᱮ ᱴᱷᱟᱲᱚ ᱜᱚᱴᱟ ᱠᱟᱛᱮᱫ ᱢᱤᱫᱴᱟᱱ ᱫᱤᱱᱞᱮ ᱴᱷᱟᱹᱣᱠᱟᱹᱭ ᱛᱮ ᱟᱫᱚ ᱚᱱᱟ ᱫᱤᱱ ᱨᱮᱜᱮ ᱡᱚᱠᱷᱚᱱ ᱥᱮᱴᱮᱨ ᱮᱱᱟ ᱚᱱᱟ ᱫᱤᱱᱨᱮ ᱯᱳᱭᱞᱳ ᱦᱤᱞᱳᱜ ᱫᱚᱞᱮ ᱩᱢ ᱟᱬᱜᱳᱱᱟ ᱥᱮ ᱩᱢ ᱱᱟᱲᱠᱟᱜ ᱟᱞᱮ ᱱᱟᱲᱠᱟ ᱦᱚᱸᱥᱚᱨᱚᱜᱼᱟ ᱞᱮ ᱛᱟᱨ ᱫᱚᱥᱟᱨ ᱦᱤᱞᱳᱜ ᱫᱤᱱ ᱫᱚ ᱡᱟᱦᱮᱨ ᱛᱷᱟᱱ ᱨᱮᱞᱮ ᱵᱚᱸᱜᱟᱼᱵᱩᱨᱩᱭᱟ ᱥᱤᱢ ᱠᱚᱞᱮ ᱵᱚᱸᱜᱟᱼᱵᱩᱨᱩ ᱠᱚᱣᱟ ᱱᱚᱝᱠᱟᱱ ᱢᱤᱫᱴᱟᱱ ᱯᱚᱨᱚᱵᱽ ᱠᱚ ᱤᱫᱤ ᱠᱟᱛᱮᱫ ᱠᱟᱛᱷᱟᱧ ᱞᱟᱹᱭᱫᱟ